ᱦᱮᱸ ᱤᱧ ᱫᱚ ᱫᱚᱝ ᱥᱚᱜᱚᱭ ᱫᱚ ᱟᱹᱰᱤ ᱟᱸᱴᱤᱧ ᱠᱩᱥᱤᱭᱟᱜᱼᱟ ᱪᱮᱫᱟᱜ ᱥᱮ ᱤᱧ ᱫᱚ ᱟᱹᱰᱤ ᱨᱟᱹᱥᱠᱟᱹᱣᱟᱱ ᱠᱚᱲᱟ ᱠᱟᱹᱱᱟᱹᱧ ᱵᱟᱝᱠᱷᱟᱱ ᱡᱟᱦᱟᱸ ᱨᱮᱜᱮ ᱛᱨᱤᱭᱳ ᱵᱟᱱᱟᱢ ᱛᱩᱢᱫᱟᱹᱜ ᱴᱟᱢᱟᱠ ᱥᱟᱰᱮᱭᱟ ᱥᱟᱰᱮᱧ ᱟᱸᱡᱚᱢ ᱞᱮᱠᱷᱟᱡ ᱜᱮ ᱤᱧ ᱫᱚ ᱥᱮᱫᱚ ᱦᱚᱲᱢᱚ ᱨᱟᱹᱥᱠᱟᱹ ᱛᱮ ᱨᱩᱢᱩᱭ ᱨᱩᱢᱩᱭᱚᱜ ᱛᱤᱧᱟᱹ ᱫᱚᱝ ᱥᱚᱜᱚᱭ ᱟᱹᱰᱤ ᱨᱚᱢᱚᱡᱽ ᱥᱮ ᱟᱹᱰᱤ ᱨᱟᱹᱥᱠᱟᱹᱧ ᱵᱩᱡᱷᱟᱹᱣᱟ ᱢᱮᱱᱠᱷᱟᱱ ᱡᱟᱦᱟᱸ ᱨᱮᱜᱮ ᱟᱞᱮᱭᱟᱜ ᱟᱥᱮᱯᱟᱥᱮ ᱡᱟᱦᱟᱸ ᱨᱮᱜᱮ ᱫᱚᱝ ᱥᱚᱜᱚᱭ ᱤᱭᱟᱹ ᱵᱟᱯᱞᱟ ᱵᱤᱦᱟᱹ ᱠᱚ ᱦᱩᱭᱩᱜ ᱤᱧ ᱫᱚ ᱚᱱᱟ ᱫᱚ ᱫᱚᱝ ᱥᱚᱜᱚᱭ ᱞᱟᱹᱜᱤᱫ ᱫᱚ ᱟᱹᱰᱤ ᱢᱟᱱᱮ ᱪᱮᱫ ᱠᱚ ᱢᱮᱱᱟ ᱟᱹᱰᱤ ᱨᱟᱹᱥᱠᱟᱹᱧ ᱵᱩᱡᱷᱟᱹᱣᱟ ᱟᱨᱤᱧ ᱪᱟᱞᱟᱜᱼᱟ ᱫᱚᱝ ᱥᱚᱜᱚᱭ ᱪᱮᱫᱟᱜ ᱥᱮ ᱱᱮᱛᱟᱨ ᱟᱵᱚ ᱥᱚᱢᱟᱡ ᱨᱮ ᱫᱚᱝ ᱥᱚᱜᱚᱭ ᱱᱟᱹᱴᱷᱩᱣᱟᱹ ᱫᱚᱱ ᱚᱱᱟ ᱠᱚ ᱟᱫᱚᱜ ᱠᱟᱱ ᱠᱷᱟᱹᱛᱤᱨ ᱱᱤᱛᱳᱜ ᱱᱤᱛᱳᱜ ᱟᱨᱠᱤ ᱱᱮᱛᱟᱨ ᱠᱚ ᱠᱚᱲᱟ ᱠᱩ ᱫᱚᱝ ᱮᱱᱮᱡ ᱥᱮ ᱫᱚᱝ ᱥᱚᱜᱚᱭ ᱠᱚ ᱦᱤᱲᱤᱧ ᱪᱟᱵᱟᱭᱮᱫᱟ ᱚᱱᱟ ᱠᱩ ᱵᱟᱧᱪᱟᱣ ᱫᱚᱦᱚᱭ ᱥᱮ ᱨᱟᱠᱷᱟ ᱫᱚᱦᱚᱭ ᱞᱟᱹᱜᱤᱫ ᱫᱚᱝ ᱥᱚᱜᱚᱭ ᱫᱚ ᱟᱹᱰᱤ ᱡᱟᱹᱨᱩᱲᱟᱱᱟᱜ ᱠᱟᱱᱟ ᱟᱨ ᱪᱮ ᱱᱟᱹᱴᱷᱩᱣᱟᱹ ᱫᱚᱱ ᱦᱚᱸ ᱟᱫ ᱪᱟᱵᱟᱜ ᱠᱟᱱᱟ ᱚᱱᱟ ᱞᱮᱠᱟᱛᱮ ᱟᱵᱚᱣᱟᱜ ᱥᱟᱶᱛᱟ ᱵᱟᱧᱪᱟᱣ ᱫᱚᱦᱚᱭ ᱞᱟᱹᱜᱤᱫ ᱛᱮ ᱚᱱᱟ ᱫᱚᱝ ᱥᱚᱜᱚᱭ ᱥᱮ ᱱᱟᱹᱴᱷᱩᱣᱟᱹ ᱫᱚᱱ ᱫᱚ ᱮᱠᱫᱚᱢ ᱡᱟᱹᱨᱩᱲᱟᱱᱟᱜ ᱠᱟᱱᱟ